ᱟᱞᱮ ᱟᱹᱛᱩ ᱨᱮᱫᱚ ᱥᱮ ᱟᱞᱮ ᱟᱹᱛᱩ ᱨᱮᱱ ᱦᱚᱲ ᱠᱚ ᱠᱩᱲᱤ ᱠᱚ ᱠᱚᱲᱟ ᱫᱚ ᱵᱟᱨᱦᱮ ᱨᱮ ᱯᱟᱹᱴᱤ ᱠᱚᱨᱟᱣ ᱥᱮ ᱱᱚᱣᱟ ᱠᱚᱨᱮ ᱫᱚ ᱱᱚᱝᱠᱟ ᱫᱚ ᱵᱟᱹᱱᱩᱜ ᱠᱚᱣᱟ ᱛᱚᱵᱮ ᱠᱤᱪᱷᱩ ᱠᱤᱪᱷᱩ ᱠᱚᱲᱟ ᱯᱟᱹᱣᱨᱟᱹ ᱠᱚᱠᱚ ᱧᱩ ᱵᱟᱲᱟᱭᱟ ᱟᱨ ᱩᱱᱟᱹᱜ ᱤᱧᱫᱚ ᱱᱚᱣᱟ ᱫᱚ ᱯᱟᱹᱣᱨᱟᱹ ᱧᱩ ᱠᱚᱫᱚ ᱢᱟᱱᱮ ᱩᱱᱟᱹᱜ ᱠᱟᱹᱴᱤᱡ ᱠᱟᱹᱴᱤᱡ ᱠᱷᱚᱡ ᱠᱚ ᱧᱩᱭᱟ ᱟᱫᱚᱢ ᱠᱚ ᱠᱚᱲᱟ ᱫᱚ ᱟᱫᱚ ᱱᱚᱣᱟ ᱫᱚ ᱤᱧᱫᱚ ᱠᱩᱥᱤ ᱫᱚ ᱟᱹᱭᱠᱟᱹᱣ ᱫᱚ ᱵᱟᱹᱧ ᱟᱹᱭᱠᱟᱹᱣᱟ ᱛᱚᱵᱮ ᱦᱟᱲᱟᱢ ᱦᱚᱲᱮ ᱧᱩᱭᱟ ᱚᱱᱟᱫᱚ ᱡᱩᱫᱟᱹ ᱵᱮᱯᱟᱨ ᱟᱨ ᱠᱟᱹᱴᱤᱡ ᱠᱟᱹᱴᱤᱡ ᱠᱚᱲᱟ ᱠᱚᱠᱚ ᱧᱩᱭᱟ ᱟᱫᱚᱢ ᱠᱚᱫᱚ ᱟᱫᱚᱢ ᱠᱚᱫᱚ ᱵᱟᱠᱚ ᱧᱩᱭᱟ ᱟᱨ ᱱᱚᱸᱰᱮ ᱫᱚ ᱠᱞᱟᱵᱽ ᱠᱷᱚᱡ ᱫᱚ ᱡᱟᱦᱟᱱ ᱜᱟᱛᱮᱜ ᱦᱩᱭ ᱵᱟᱲᱟᱜ ᱜᱮᱭᱟ ᱵᱚᱪᱷᱚᱨ ᱨᱮ ᱢᱤᱫ ᱫᱷᱚᱢ ᱢᱟᱴᱷ ᱨᱮ ᱱᱚᱣᱟ ᱟᱞᱮ ᱢᱟᱴᱷ ᱨᱮ ᱦᱩᱭᱩᱜᱚᱜᱼᱟ ᱟᱨ ᱚᱱᱟᱫᱚ ᱦᱩᱭᱩᱜ ᱠᱟᱱᱟ ᱤᱭᱮ ᱠᱟᱵᱟᱰᱤ ᱜᱟᱛᱮᱜ ᱱᱚᱣᱟ ᱫᱚ ᱟᱹᱰᱤ ᱨᱟᱹᱥᱠᱟᱹ ᱛᱮᱠᱚ ᱟᱹᱰᱤ ᱡᱚᱢ ᱡᱚᱢᱟᱴ ᱟᱨ ᱟᱭᱢᱟ ᱟᱹᱛᱩ ᱨᱮᱱ ᱟᱭᱢᱟ ᱠᱞᱟᱵᱽ ᱨᱮᱱ ᱠᱚᱲᱟ ᱠᱚ ᱥᱟᱶᱛᱮ ᱮᱠᱫᱚᱢ ᱱᱚᱣᱟ ᱠᱚᱢᱯᱤᱴᱤᱥᱚᱱ ᱫᱚ ᱦᱩᱭᱩᱜᱼᱟ ᱠᱟᱵᱟᱰᱤ ᱠᱚᱢᱯᱤᱴᱤᱥᱚᱱ ᱫᱚ ᱱᱚᱸᱰᱮ ᱫᱚ ᱟᱞᱮ ᱟᱹᱛᱩ ᱨᱮᱫᱚ ᱟᱨ ᱱᱚᱣᱟ ᱜᱮ ᱱᱚᱣᱟ ᱟᱞᱮ ᱚᱧᱪᱚᱞ ᱨᱮᱫᱚ ᱟᱹᱰᱤ ᱤᱭᱟᱹᱭ ᱮᱢ ᱠᱟᱜᱼᱟ ᱪᱮᱫ ᱤᱧ ᱢᱮᱱᱟ ᱟᱹᱰᱤ ᱨᱟᱹᱥᱠᱟᱹ ᱥᱟᱞᱟᱜ ᱠᱚ ᱤᱭᱟᱹᱭᱟ ᱱᱚᱣᱟ ᱜᱟᱛᱮᱜ ᱠᱚ ᱯᱟᱨᱚᱢ ᱛᱟᱠᱚᱣᱟ ᱠᱟᱵᱟᱰᱤ ᱜᱟᱛᱮᱜ ᱜᱮ ᱡᱟᱦᱟᱱᱟᱜ ᱫᱚ ᱦᱩᱭ ᱵᱟᱲᱟᱜ ᱜᱮᱭᱟ ᱯᱷᱩᱴᱵᱚᱞ ᱠᱚ ᱦᱚᱸ